ᱜᱤᱫᱽᱨᱟᱹ ᱠᱚ ᱥᱟᱛᱟᱲᱤ ᱯᱟᱹᱨᱥᱤ ᱛᱮ ᱚᱞᱚᱜ ᱯᱟᱲᱦᱟᱜ ᱥᱮᱬᱟ ᱫᱚ ᱮᱠᱟᱞ ᱜᱮ ᱞᱟᱹᱠᱛᱤ ᱠᱟᱱᱟ ᱪᱮᱫᱟᱜ ᱥᱮ ᱱᱚᱣᱟ ᱫᱚ ᱟᱵᱚᱣᱟᱜ ᱜᱚ ᱯᱟᱹᱨᱥᱤ ᱠᱟᱱᱟ ᱟᱨ ᱱᱤᱡᱮᱨᱟᱜ ᱯᱟᱹᱨᱥᱤ ᱵᱟᱝ ᱵᱩᱡᱷᱟᱹᱣ ᱞᱮᱠᱷᱟᱱ ᱦᱚᱲᱟᱜ ᱯᱟᱹᱨᱥᱤ ᱵᱩᱡᱷᱟᱹᱣ ᱠᱟᱛᱮ ᱪᱮᱫ ᱦᱩᱭᱩᱜᱼᱟ ᱱᱚᱝᱠᱟ ᱠᱟᱛᱮ ᱛᱚ ᱟᱵᱚᱣᱟᱜ ᱟᱜᱟᱢ ᱫᱤᱱ ᱞᱟᱦᱟᱱᱛᱤ ᱵᱟᱝ ᱦᱩᱭ ᱫᱟᱲᱮᱭᱟ ᱛᱟᱵᱚᱱᱟ ᱜᱚ ᱯᱟᱹᱨᱥᱤ ᱫᱚ ᱮᱠᱟᱞ ᱜᱮ ᱪᱮᱫ ᱞᱟᱹᱠᱛᱤ ᱠᱟᱱᱟ